ᱥᱟᱶᱟᱨ ᱥᱮᱵᱟ ᱥᱟᱸᱜᱽᱲᱚᱢ ᱥᱮᱪᱮᱫ ᱱᱤᱭᱟᱹ ᱠᱚᱫᱚ ᱮᱴᱟᱜ ᱢᱟᱹᱞᱤᱠ ᱞᱟᱹᱠᱛᱤ ᱟᱱᱫᱤᱠᱠᱷᱚᱱ ᱟᱹᱵᱩ ᱟᱛᱳ ᱫᱤᱥᱚᱢ ᱨᱮᱱ ᱫᱚ ᱩᱱᱟᱹᱜ ᱥᱩᱵᱤᱫᱷᱟ ᱵᱟᱵᱚᱱ ᱧᱟᱢᱟ ᱪᱮᱫᱟᱜ ᱥᱮ ᱟᱛᱳ ᱫᱤᱥᱚᱢ ᱨᱮᱫᱚ ᱱᱤᱭᱟᱹ ᱠᱚᱫᱚ ᱩᱱᱟᱹᱜ ᱵᱟᱝ ᱛᱟᱦᱮᱱᱟ ᱚᱱᱟ ᱠᱷᱟᱹᱛᱤᱨ ᱟᱵᱚ ᱛᱟᱭᱚᱢ ᱨᱮᱜᱮ ᱵᱚᱱ ᱛᱟᱦᱮᱱᱟ ᱟᱨ ᱱᱤᱭᱟᱹ ᱠᱷᱚᱡ ᱥᱩᱵᱤᱫᱷᱟ ᱟᱵᱚ ᱵᱟᱵᱚᱱ ᱧᱟᱢ ᱫᱟᱲᱮᱭᱟᱜᱼᱟ ᱚᱱᱟ ᱞᱮᱠᱟᱛᱮ ᱟᱵᱚ ᱡᱩᱫᱤ ᱟᱵᱚᱣᱟᱜ ᱟᱛᱳ ᱫᱤᱥᱚᱢ ᱨᱮ ᱥᱟᱶᱟᱨ ᱥᱮᱵᱟ ᱥᱟᱜᱟᱲᱚᱢ ᱥᱮᱪᱮᱫ ᱢᱟᱱᱮ ᱥᱟᱥᱛᱷᱚ ᱠᱮᱫᱽᱨᱚ ᱥᱮ ᱡᱟᱦᱟᱸ ᱞᱮᱠᱟ ᱡᱳᱜᱟᱡᱳᱜᱽ ᱵᱮᱵᱚᱥᱛᱷᱟ ᱥᱚᱲᱚᱠ ᱠᱚᱡ ᱱᱤᱭᱟᱹ ᱠᱚ ᱵᱟ ᱚᱞᱚᱜ ᱯᱟᱲᱦᱟᱜ ᱨᱮᱭᱟᱜ ᱡᱟᱦᱟᱸ ᱵᱤᱫᱽᱫᱟᱜᱟᱲ ᱚᱱᱟ ᱠᱚ ᱟᱵᱚ ᱟᱛᱳ ᱫᱤᱥᱚᱢ ᱨᱮ ᱵᱮᱱᱟᱣ ᱞᱟᱹᱜᱤᱫ ᱥᱚᱨᱠᱟᱨ ᱴᱷᱮᱱ ᱟᱵᱚ ᱥᱟᱸᱫᱮᱥ ᱠᱳᱞ ᱦᱩᱭᱩᱜ ᱛᱟᱵᱚᱱᱟ ᱚᱱᱠᱟ ᱠᱟᱛᱮᱫ ᱜᱮ ᱟᱵᱚᱣᱟᱜ ᱟᱛᱳ ᱫᱤᱥᱚᱢ ᱢᱤᱫᱴᱮᱱ ᱪᱮᱛᱟᱱ ᱥᱮᱫ ᱪᱟᱞᱟᱣ ᱫᱟᱲᱮᱭᱟᱜᱼᱟ ᱟᱨ ᱚᱱᱟ ᱞᱟᱹᱜᱤᱫ ᱛᱮᱫᱚ ᱟᱵᱚ ᱯᱨᱚᱛᱷᱚᱢ ᱨᱮᱜᱮ ᱟᱛᱳ ᱫᱤᱥᱚᱢ ᱵᱷᱟᱜᱮ ᱵᱮᱱᱟᱣ ᱨᱮᱭᱟᱜ ᱵᱮᱵᱚᱥᱛᱷᱟ ᱦᱩᱭᱩᱜᱼᱟ ᱟᱨ ᱟᱹᱛᱩ ᱫᱤᱥᱚᱢ ᱵᱷᱟᱜᱮ ᱵᱮᱱᱟᱣ ᱞᱮᱱ ᱠᱷᱟᱡ ᱜᱮ ᱵᱟᱹᱭ ᱵᱟᱹᱭ ᱛᱮ ᱢᱤᱫᱴᱮᱱ ᱵᱷᱟᱜᱮ ᱡᱟᱭᱜᱟ ᱨᱮᱵᱚᱱ ᱥᱮᱱ ᱫᱟᱲᱮᱭᱟᱜᱼᱟ